ᱵᱟᱸᱠᱩᱲᱟ ᱦᱚᱱᱚᱛᱨᱮ ᱠᱤᱪᱷᱩ ᱛᱷᱟᱱᱤᱛ ᱜᱟᱲᱚᱢ ᱨᱮᱭᱟᱜ ᱱᱟᱱᱟ ᱦᱩᱱᱟᱹᱨ ᱵᱤᱠᱚᱞᱯᱚ ᱥᱮ ᱵᱮᱵᱚᱥᱛᱷᱟ ᱠᱚᱫᱚ ᱟᱹᱰᱤ ᱱᱟᱯᱟᱭ ᱚᱠᱚᱡ ᱠᱚ ᱛᱮᱭᱟᱨ ᱥᱟᱹᱛ ᱟᱠᱟᱫᱟ ᱡᱟᱦᱟᱸ ᱵᱤᱠᱚᱞᱯᱚ ᱠᱚᱫᱚ ᱦᱩᱭᱩᱜ ᱠᱟᱱᱟ ᱟᱵᱚ ᱦᱚᱲ ᱦᱚᱯᱚᱱ ᱡᱤᱭᱚᱱ ᱠᱷᱟᱰᱟᱣ ᱞᱟᱹᱜᱤᱫᱛᱮ ᱱᱟᱱᱟ ᱦᱩᱱᱟᱹᱨ ᱪᱟᱹᱠᱨᱤ ᱱᱚᱠᱨᱤ ᱨᱮ ᱠᱟᱹᱢᱤᱨᱮ ᱡᱚᱯᱲᱟᱣ ᱢᱮᱱᱟᱜ ᱠᱚᱣᱟ ᱟᱨ ᱱᱚᱛᱮ ᱚᱞᱚᱜ ᱯᱟᱲᱦᱟᱣ ᱯᱟᱹᱴᱷᱩᱣᱟᱹ ᱠᱩᱲᱤ ᱜᱤᱫᱟᱹᱨ ᱥᱮ ᱠᱚᱲᱟ ᱜᱤᱫᱟᱹᱨ ᱠᱚᱦᱚᱸ ᱟᱠᱚᱣᱟᱜ ᱥᱚᱢᱚᱭ ᱢᱚᱛᱚ ᱜᱟᱹᱰᱤ ᱢᱚᱴᱚᱨ ᱵᱟᱥᱛᱮ ᱠᱚ ᱦᱮᱡ ᱥᱮᱱ ᱫᱟᱲᱮᱭᱟᱜᱼᱟ ᱟᱨ ᱚᱱᱟ ᱟᱠᱚᱣᱟᱜ ᱦᱮᱡ ᱥᱮᱱᱨᱮ ᱠᱳᱱᱳ ᱥᱩᱵᱤᱫᱷᱟᱜᱮ ᱵᱟᱝ ᱦᱩᱭᱩᱜ ᱛᱟᱠᱚᱣᱟ ᱚᱱᱟᱛᱮ ᱫᱤᱱᱟᱹᱢ ᱫᱤᱱ ᱨᱮᱱᱟᱜ ᱚᱞᱚᱜ ᱯᱚᱲᱦᱚᱱ ᱥᱮ ᱪᱟ ᱠᱨᱤ ᱱᱚᱠᱨᱤ ᱰᱤᱭᱩᱴᱤ ᱦᱚᱸ ᱟᱹᱰᱤ ᱥᱚᱢᱚᱭ ᱢᱚᱛᱚ ᱠᱚ ᱦᱮᱡ ᱥᱮᱱ ᱫᱟᱲᱮᱭᱟᱜ ᱠᱟᱱᱟ ᱟᱨ ᱱᱚᱣᱟ ᱠᱚ ᱠᱷᱟ ᱛᱤᱨ ᱪᱟᱠᱨᱤ ᱱᱩᱠᱨᱤ ᱥᱮ ᱚᱞᱚᱜ ᱯᱚᱲᱦᱚᱱ ᱜᱤᱫᱽᱨᱟᱹ ᱥᱮ ᱟᱨᱵᱟᱝ ᱟᱛᱳ ᱚᱲᱟᱜ ᱠᱚᱨᱮᱱ ᱢᱟ ᱱᱢᱤ ᱠᱚ ᱦᱟᱱᱛᱮ ᱱᱟᱛᱮ ᱱᱟᱱᱟᱦᱩᱱᱟᱹᱨ ᱠᱟ ᱢᱤ ᱠᱚ ᱞᱟ ᱜᱤᱫ ᱛᱮᱵᱚᱱ ᱦᱮᱡ ᱥᱮᱱ ᱫᱟᱲᱮᱭᱟᱜ ᱠᱟᱱᱟ ᱪᱮᱫᱟᱜ ᱥᱮ ᱵᱟᱝᱢᱟ ᱱᱚᱣᱟ ᱥᱟᱸᱜᱟᱲᱚᱢ ᱨᱮᱭᱟᱜ ᱵᱮᱵᱚᱥᱛᱷᱟ ᱵᱟᱝ ᱛᱟᱦᱮᱸ ᱞᱮᱱᱠᱷᱟᱱ ᱱᱚᱣᱟ ᱠᱚᱫᱚ ᱵᱟᱝᱵᱚᱱ ᱫᱟᱲᱮ ᱠᱮᱭᱟ ᱟᱵᱚᱣᱟᱜ ᱦᱮᱡ ᱥᱮᱱᱨᱮ ᱥᱮ ᱡᱟᱦᱟᱱ ᱮᱢᱟᱱ ᱠᱚᱨᱮᱜ ᱟᱹᱰᱤ ᱮᱸᱴᱠᱮᱴᱚᱲᱮ ᱦᱩᱭ ᱫᱟᱲᱮᱭᱟᱜᱼᱟ ᱚᱱᱟᱛᱮ ᱟᱵᱚ ᱢᱟ ᱱᱢᱤ ᱠᱚ ᱟᱨᱦᱚᱸ ᱞᱟᱦᱟᱱᱛᱤ ᱥᱮᱜ ᱞᱟᱦᱟ ᱨᱟᱠᱟᱵᱽ ᱫᱟᱲᱮᱭᱟᱜᱼᱟ ᱵᱚᱱ ᱥᱮᱵᱚᱱ ᱪᱟᱞᱟᱣ ᱥᱟ ᱜᱤᱧ ᱫᱟᱲᱮᱭᱟᱜᱼᱟ ᱚᱱᱟᱛᱮ ᱱᱚᱣᱟ ᱥᱟᱸᱜᱟᱲᱚᱢ ᱫᱚ ᱟᱹᱰᱤ ᱞᱟ ᱠᱛᱤᱭᱟᱱ ᱥᱮ ᱥᱟᱸᱜᱟᱲᱚᱢ ᱵᱤᱠᱚᱞᱯᱚ ᱥᱮ ᱵᱚᱱᱫᱳᱵᱚᱥᱛᱚ ᱫᱚ ᱦᱟᱛᱟᱣ ᱟᱠᱟᱱᱟ